ᱱᱤᱛ ᱦᱚᱸ ᱡᱟᱦᱟᱸ ᱟᱵᱚ ᱫᱩᱱᱤᱭᱟᱹ ᱨᱮ ᱨᱮᱸᱜᱮᱡ ᱦᱚᱲ ᱢᱮᱱᱟᱜ ᱵᱚᱱᱟ ᱟᱹᱫᱤᱵᱟᱹᱥᱤ ᱦᱩᱭᱮᱱ ᱵᱟᱝ ᱪᱷᱟᱹᱛᱤᱠ ᱦᱩᱭᱮᱱ ᱡᱟᱛᱮ ᱵᱟᱲᱮ ᱰᱟᱠᱛᱟᱨ ᱚᱲᱟᱜ ᱵᱚᱱ ᱪᱟᱞᱟᱜ ᱠᱟᱱᱟ ᱟᱵᱚ ᱢᱟ ᱥᱚᱨᱠᱟᱨ ᱰᱟᱠᱛᱚᱨ ᱠᱷᱚᱱᱟᱜ ᱵᱷᱟᱜᱮ ᱰᱟᱠᱛᱟᱨ ᱚᱲᱟᱜ ᱠᱚ ᱤᱫᱤᱭᱮᱜ ᱵᱚᱱᱟ ᱢᱟᱨᱟᱝ ᱢᱟᱨᱟᱝ ᱰᱟᱠᱛᱚᱨ ᱚᱲᱟᱜ ᱵᱚᱱ ᱪᱟᱞᱟᱜ ᱠᱟᱱᱟ ᱛᱚ ᱟᱵᱚ ᱨᱮᱸᱜᱮᱡ ᱦᱚᱲ ᱵᱟᱠᱷᱨᱟ ᱡᱟᱦᱟᱸ ᱛᱤᱱᱟᱹᱜ ᱫᱩᱱᱤᱭᱟᱹ ᱨᱮ ᱥᱟᱱᱛᱟᱲ ᱦᱩᱭᱮᱱ ᱵᱟᱝ ᱮᱴᱟᱜ ᱠᱟᱥᱴ ᱦᱩᱭᱮᱱ ᱡᱮᱛᱮ ᱵᱟᱲᱮ ᱟᱹᱠᱤᱱ ᱟᱵᱚᱣᱟᱜ ᱨᱟᱜ ᱨᱩᱣᱟᱹ ᱠᱤᱱ ᱧᱮᱞᱮᱜᱼᱟ ᱰᱟᱠᱛᱚᱨ ᱡᱟᱦᱟᱸ ᱯᱷᱳᱲᱳ ᱨᱮ ᱡᱟᱦᱟᱸ ᱯᱷᱳᱲᱳ ᱨᱮ ᱟᱵᱚ ᱰᱟᱠᱛᱚᱨᱟᱜ ᱢᱤᱫ ᱫᱷᱟᱹᱣ ᱵᱚᱦᱚᱜ ᱵᱟᱭ ᱠᱟᱹᱢᱤᱭᱟ ᱡᱟᱦᱟᱸ ᱯᱷᱳᱲᱳ ᱨᱮ ᱟᱵᱚᱣᱟᱜ ᱱᱚᱝᱠᱟᱱ ᱵᱤᱢᱟᱨ ᱦᱩᱭᱩᱜ ᱠᱟᱱᱟ ᱨᱮᱸᱜᱮᱡ ᱦᱚᱲᱟᱜ ᱡᱟᱦᱟᱸ ᱯᱷᱳᱲᱳ ᱨᱮ ᱟᱵᱚ ᱢᱟᱨᱟᱝ ᱦᱚᱥᱯᱤᱴᱟᱞ ᱵᱟᱵᱚᱱ ᱪᱟᱞᱟᱣ ᱫᱟᱲᱮᱭᱟᱜ ᱠᱟᱱᱟ ᱚᱸᱰᱮ ᱱᱩᱱᱟᱹᱜ ᱚᱥᱩᱵᱤᱫᱷᱟᱜ ᱠᱟᱱᱟ ᱠᱚ ᱰᱟᱠᱛᱚᱨ ᱛᱚ ᱰᱟᱠᱛᱚᱨ ᱟᱨ ᱱᱟᱨᱥ ᱟᱵᱚ ᱞᱟᱹᱜᱤᱫ ᱛᱮ ᱱᱚᱝᱠᱟ ᱠᱚ ᱚᱥᱩᱵᱤᱫᱷᱟᱜ ᱠᱟᱱᱟ ᱪᱮᱫ ᱞᱮᱠᱟᱨᱮ ᱱᱩᱭ ᱦᱚᱲ ᱞᱮ ᱵᱮᱥᱮᱭᱟ ᱪᱮᱫ ᱞᱮᱠᱟ ᱨᱮᱫᱚ ᱵᱟᱝᱟ ᱮᱱ ᱨᱮᱦᱚᱸ ᱟᱵᱚ ᱰᱟᱠᱛᱚᱨ ᱫᱚ ᱢᱤᱫᱴᱤᱱ ᱵᱷᱚᱜᱚᱵᱟᱱ ᱞᱮᱠᱟᱱ ᱦᱚᱲ ᱠᱟᱱᱟᱭ ᱛᱚ ᱟᱵᱚ ᱱᱤᱱᱟᱹᱜ ᱟᱥᱟ ᱛᱟᱵᱚᱱ ᱞᱟᱥᱴ ᱛᱟᱦᱮᱲᱱ ᱠᱚᱜ ᱠᱟᱱᱟ ᱰᱟᱠᱛᱚᱨ ᱫᱚ ᱪᱟᱸᱫᱳ ᱵᱚᱸᱜᱟ ᱞᱮᱠᱟᱱ ᱦᱚᱲ ᱠᱟᱱᱟᱭ ᱛᱳ ᱩᱱᱤ ᱱᱚᱝᱠᱟᱭ ᱵᱮᱥᱮᱜ ᱵᱚᱱᱟ ᱡᱟᱦᱟᱸ ᱛᱤᱱᱟᱹᱜ ᱵᱤᱢᱟᱨ ᱜᱮ ᱟᱵᱚ ᱤᱫᱤ ᱠᱟᱛᱮᱫ ᱵᱚᱱ ᱪᱟᱞᱟᱜ ᱠᱟᱱᱟ ᱨᱮᱸᱜᱮᱡ ᱦᱚᱲ ᱵᱟᱝ ᱯᱩᱭᱥᱟᱹ ᱟᱨ ᱯᱩᱭᱥᱟᱹ ᱛᱟᱦᱮᱱ ᱦᱚᱲ ᱢᱟᱱᱮ ᱟᱹᱰᱤ ᱵᱮᱥ ᱰᱟᱠᱛᱚᱨ ᱫᱚ ᱟᱹᱰᱤ ᱵᱮᱥ ᱟᱠᱚ ᱟᱨ ᱟᱹᱰᱤ ᱵᱮᱥ ᱠᱚ ᱨᱟᱱ ᱢᱩᱨᱜᱟᱹᱱᱮᱫ ᱵᱚᱱᱟ ᱵᱟᱠᱷᱟᱱ ᱟᱵᱚ ᱱᱚᱣᱟ ᱫᱩᱱᱤᱭᱟᱹ ᱨᱮ ᱡᱟᱦᱟᱸ ᱛᱤᱱᱟᱹᱜ ᱜᱮ ᱢᱮᱱᱟᱜ ᱵᱚᱱᱟ ᱵᱟᱠᱷᱟᱱ ᱟᱹᱰᱤ ᱫᱤᱱ ᱨᱮᱵᱚᱱ ᱦᱟᱹᱴᱤᱧ ᱪᱟᱵᱟ ᱠᱚᱜᱼᱟ ᱚᱱᱟᱫᱚ ᱰᱟᱠᱛᱚᱨ ᱫᱚ ᱰᱟᱠᱛᱚᱨ ᱚᱲᱟᱜ ᱫᱚ ᱟᱹᱰᱤ ᱵᱮᱥ ᱵᱟᱠᱷᱟᱱ ᱵᱚᱱ ᱪᱟᱞᱟᱜ ᱠᱟᱱᱟ ᱡᱟᱦᱟᱸ ᱛᱤᱱᱟᱹᱜ ᱜᱮ ᱢᱟᱨᱟᱝ ᱢᱟᱨᱟᱝ ᱨᱩᱣᱟᱹ ᱛᱟᱦᱮᱱ ᱠᱟᱱ ᱨᱮᱦᱚᱸ ᱟᱵᱚᱣᱟᱜ ᱴᱨᱤᱴᱢᱮᱱᱴ ᱟᱹᱰᱤ ᱵᱮᱥ ᱠᱚ ᱠᱚᱨᱟᱣᱮᱜᱼᱟ ᱚᱱᱟ ᱤᱫᱤ ᱛᱮ ᱟᱹᱞᱤᱧ ᱫᱚ ᱰᱟᱠᱛᱚᱨ ᱫᱚ ᱟᱹᱰᱤ ᱱᱟᱯᱟᱭ ᱟᱨ ᱟᱹᱰᱤ ᱵᱮᱥ ᱞᱤᱧ ᱵᱷᱚᱜᱚᱵᱟᱱ ᱞᱮᱠᱟ ᱞᱤᱧ ᱢᱟᱱᱟᱣ ᱟᱠᱟᱫ ᱠᱚᱣᱟ